ᱥᱮᱨ ᱤᱧ ᱴᱤᱴᱤᱠᱷᱳᱞᱟ ᱟᱹᱫᱤᱵᱟᱹᱥᱤ ᱯᱟᱲᱟ ᱠᱷᱚᱱᱤᱧ ᱞᱟᱹᱭᱮᱫᱟ ᱪᱟᱞᱟᱣ ᱮᱱ ᱛᱤᱨᱤᱥ ᱛᱟᱹᱨᱤᱠᱷ ᱨᱮ ᱤᱧ ᱢᱤᱫᱴᱟᱝ ᱟᱯᱮᱭᱟᱜ ᱠᱳᱢᱯᱟᱱᱤ ᱨᱮ ᱥᱳᱭᱮᱴᱟᱨᱮᱧ ᱚᱰᱟᱨ ᱞᱮᱫᱟ ᱚᱱᱟ ᱛᱮᱦᱮᱧ ᱪᱟᱨᱛᱟᱹᱨᱤᱠᱷ ᱦᱩᱭᱮᱱ ᱨᱮᱦᱚ ᱵᱟᱝ ᱥᱮᱴᱮᱨ ᱟᱠᱟᱱᱟ ᱢᱮᱱᱠᱷᱟᱱ ᱟᱯᱮᱢᱟ ᱚᱱᱟ ᱥᱳᱭᱮᱴᱟᱨ ᱨᱮᱱᱟ ᱯᱨᱟᱭᱤᱡᱽ ᱢᱟ ᱞᱟᱦᱟᱛᱮ ᱚᱱᱞᱟᱭᱤᱱ ᱛᱮᱯᱮ ᱦᱟᱛᱟᱣ ᱟᱠᱟᱫ ᱢᱮᱱᱠᱷᱟᱱ ᱛᱮᱦᱮᱧ ᱪᱟᱨ ᱛᱟᱹᱨᱤᱠᱷ ᱫᱷᱟᱹᱵᱤᱡ ᱦᱚ ᱤᱧ ᱴᱷᱮᱡ ᱱᱚᱣᱟ ᱥᱚᱭᱮᱴᱟᱨ ᱵᱟᱝ ᱥᱮᱴᱮᱨ ᱞᱮᱱᱟ ᱚᱱᱟᱛᱮᱧ ᱞᱟᱹᱭ ᱮᱫᱟ ᱡᱮ ᱚᱱᱟ ᱥᱚᱭᱮᱴᱟᱨ ᱤᱧᱴᱷᱮᱡ ᱟᱹᱫᱳᱹᱣ ᱥᱮᱴᱮᱨᱚᱜᱼᱟ ᱥᱮ ᱵᱟᱝ ᱥᱮᱴᱮᱨᱚᱜᱼᱟ ᱟᱨ ᱵᱟᱝ ᱥᱮᱴᱮᱨᱚᱜ ᱠᱷᱟᱱ ᱤᱧᱟ ᱜ ᱡᱟᱦᱟ ᱚᱱᱞᱟᱭᱤᱱ ᱛᱮ ᱯᱮᱢᱮᱱᱴ ᱦᱩᱭ ᱟᱠᱟᱱ ᱚᱱᱟ ᱤᱧ ᱪᱤᱠᱟᱹᱛᱮ ᱨᱤᱴᱨᱟᱱ ᱤᱧ ᱧᱟᱢᱟ ᱫᱟᱭᱟ ᱠᱟᱛᱮ ᱚᱱᱟ ᱟᱯᱮᱯᱮ ᱵᱟᱲᱟᱭ ᱚᱪᱚᱤᱧᱼᱟ